ᱤᱧᱟᱹᱜ ᱥᱤᱨᱡᱟᱹᱣ ᱟᱨᱡᱟᱣ ᱫᱩᱨᱤᱵ ᱟᱨ ᱜᱩᱱᱚᱢᱟᱱ ᱩᱛᱱᱟᱹᱣ ᱨᱮᱭᱟᱜ ᱡᱟᱦᱟᱸ ᱠᱩᱡ ᱡᱤᱱᱤᱥ ᱤᱧ ᱵᱮᱵᱚᱦᱟᱨ ᱚᱱᱟ ᱫᱚ ᱡᱮᱢᱚᱱ ᱦᱩᱭᱩᱜ ᱠᱟᱱᱟ ᱱᱟᱦᱮᱞ ᱟᱲᱜᱚᱢ ᱠᱩᱰᱤ ᱪᱮᱫᱟᱜ ᱥᱮ ᱱᱚᱶᱟ ᱪᱟᱥ ᱠᱩᱡ ᱥᱮ ᱠᱤᱢᱵᱟ ᱵᱟᱜᱟᱱ ᱠᱩᱡ ᱵᱮᱱᱟᱣ ᱞᱟᱹᱜᱤᱫ ᱫᱚ ᱯᱟᱹᱦᱤᱞ ᱨᱮ ᱱᱟᱦᱮᱞ ᱜᱮ ᱞᱟᱜᱟᱜᱼᱟ ᱟᱨ ᱱᱟᱦᱮᱞ ᱫᱚ ᱱᱟᱦᱮᱞ ᱛᱮᱢ ᱥᱤ ᱞᱮᱠᱷᱟᱡ ᱦᱟᱥᱟ ᱦᱚᱸ ᱟᱹᱰᱤ ᱢᱚᱸᱡ ᱜᱩᱰᱟᱹ ᱪᱟᱵᱟᱜᱼᱟ ᱥᱤ ᱥᱤ ᱛᱮ ᱟᱹᱰᱤ ᱢᱚᱸᱡ ᱜᱩᱰᱟᱹ ᱪᱟᱵᱟᱜᱼᱟ ᱚᱱᱟ ᱠᱟᱱᱟ ᱱᱟᱦᱮᱞ ᱨᱮᱭᱟᱜ ᱠᱟᱹᱢᱤ ᱫᱚ ᱟᱨ ᱡᱮᱢᱚᱱ ᱟᱲᱜᱚᱱ ᱤᱧ ᱞᱟᱹᱭ ᱠᱮᱫ ᱸᱟᱨ ᱟᱲᱜᱚᱢ ᱫᱚ ᱚᱱᱟ ᱠᱩᱡ ᱦᱟᱥᱟ ᱡᱟᱦᱟᱸ ᱰᱷᱟᱯᱟ ᱰᱷᱤᱯᱩ ᱛᱟᱦᱮᱸᱱ ᱠᱷᱟᱡ ᱚᱱᱟ ᱦᱚᱸ ᱟᱹᱰᱤ ᱢᱚᱸᱡᱽ ᱮᱢ ᱟᱲᱜᱚᱢ ᱥᱚᱢᱟᱱᱟ ᱟᱨ ᱡᱟᱦᱟᱧ ᱞᱟᱹᱭᱠᱮᱫ ᱠᱩᱰᱤ ᱠᱩᱰᱤ ᱫᱚ ᱡᱮᱢᱚᱱ ᱥᱟᱭᱤᱰ ᱥᱟᱭᱤᱰ ᱛᱮ ᱚᱱᱟ ᱯᱤᱰᱟᱹ ᱪᱟᱹᱨᱤ ᱫᱷᱟᱨᱮ ᱢᱚᱸᱡᱽ ᱛᱮ ᱞᱟ ᱥᱚᱢᱟᱱ ᱞᱮᱠᱷᱟᱡ ᱦᱚᱸ ᱟᱹᱰᱤ ᱱᱟᱯᱟᱭ ᱧᱮᱞᱚᱜᱼᱟ ᱟᱫᱚ ᱚᱱᱟ ᱛᱮ ᱤᱧ ᱫᱚ ᱱᱚᱶᱟ ᱠᱩᱡ ᱡᱤᱱᱤᱥ ᱜᱮᱧ ᱵᱮᱵᱚᱦᱟᱨᱟ